ᱦᱮᱞᱳ ᱤᱧᱜᱮ ᱜᱩᱨᱩᱯᱚᱫᱚ ᱢᱟᱱᱰᱤᱧ ᱞᱟᱹᱫᱟ ᱦᱚᱞᱟ ᱫᱩᱨᱜᱟᱯᱩᱨ ᱥᱴᱮᱥᱚᱱ ᱨᱮ ᱟᱹᱰᱤ ᱛᱟᱞᱟ ᱧᱤᱫᱟᱹ ᱚᱴᱳᱢ ᱦᱮᱡ ᱮᱱᱛᱮ ᱟᱹᱰᱤ ᱠᱩᱥᱤᱧ ᱵᱩᱡᱷᱟᱹᱣ ᱠᱮᱫᱟ ᱚᱴᱳ ᱰᱟᱭᱵᱟᱨ ᱟᱢᱫᱚ ᱟᱹᱰᱤ ᱵᱷᱟᱜᱮ ᱜᱤᱫᱽᱨᱟᱹ ᱟᱹᱰᱤ ᱦᱚᱨ ᱨᱮ ᱵᱟᱠᱷᱟᱱ ᱛᱤᱱᱟᱹᱜ ᱡᱮ ᱤᱧᱟᱹᱜ ᱚᱥᱩᱵᱤᱫᱷᱟ ᱦᱩᱭ ᱠᱚᱜᱼᱟ ᱩᱱᱟᱹᱜ ᱧᱤᱫᱟᱹᱢ ᱟᱹᱜᱩ ᱴᱮᱥᱟᱣ ᱦᱚᱴᱚ ᱠᱟᱫᱤᱧᱟ ᱱᱤᱨᱟᱹᱭ ᱛᱮ ᱚᱱᱟ ᱞᱮᱠᱟᱛᱮ ᱟᱢᱫᱚ ᱟᱹᱰᱤ ᱟᱹᱰᱤ ᱥᱟᱨᱦᱟᱣᱤᱧ ᱮᱢᱟᱢ ᱠᱟᱱᱟ ᱱᱤᱛᱦᱚᱸ ᱥᱟᱹᱨᱤᱜᱮ ᱵᱟᱹᱵᱩ ᱟᱵᱚ ᱫᱤᱥᱚᱢ ᱨᱮ ᱢᱮᱱᱟᱜ ᱠᱚᱣᱟ ᱟᱹᱰᱤ ᱵᱷᱟᱜᱮ ᱵᱷᱟᱜᱮ ᱦᱚᱲ ᱢᱮᱱᱟᱜ ᱠᱚᱣᱟ ᱱᱚᱜᱼᱚᱭ ᱚᱱᱟ ᱠᱷᱟᱹᱛᱤᱨ ᱜᱮ ᱟᱢ ᱟᱹᱰᱤ ᱟᱹᱰᱤ ᱥᱟᱨᱦᱟᱣᱤᱧ ᱮᱢᱟᱢ ᱠᱟᱱᱟ ᱢᱟ ᱛᱟᱦᱚᱞᱮ ᱱᱤᱛᱚᱜ ᱱᱤᱝᱠᱟᱹᱜᱮ ᱫᱚᱦᱚᱭᱮᱫ ᱛᱟᱞᱟᱝᱼᱟᱹᱧ